ᱡᱮᱢᱚᱱ ᱫᱟᱨᱮ ᱱᱟᱹᱲᱤᱫᱚ ᱡᱟᱱᱟᱢᱚᱜᱼᱟ ᱡᱮᱢᱚᱱ ᱵᱚᱨᱥᱟ ᱫᱤᱱᱜᱤ ᱫᱟᱜ ᱡᱷᱤᱨᱤ ᱡᱷᱤᱨᱤ ᱧᱩᱨᱦᱟᱹᱜᱼᱟ ᱫᱟᱜ ᱡᱷᱤᱨᱤ ᱡᱷᱤᱨᱤ ᱧᱩᱨᱦᱟᱹᱜ ᱠᱷᱟᱹᱛᱤᱨᱜᱤ ᱡᱮᱴᱟ ᱫᱟᱨᱤ ᱱᱟᱹᱬᱤ ᱠᱚᱨᱮᱱᱟᱜ ᱡᱮᱴᱟ ᱫᱟᱨᱤ ᱱᱟᱹᱬᱤ ᱠᱚᱨᱮᱱᱟᱜ ᱡᱮᱴᱟ ᱡᱟᱝᱠᱩ ᱧᱩᱨᱦᱟᱹ ᱛᱟᱦᱮᱱᱟ ᱚᱱᱟᱜᱤ ᱡᱟᱱᱟᱢ ᱫᱟᱲᱤᱭᱟᱜᱼᱟ ᱡᱮᱠᱚᱱᱚ ᱡᱟᱦᱟᱸᱨᱚᱠᱚᱢ ᱱᱟᱱᱟ ᱦᱩᱱᱟᱹᱨ ᱫᱟᱨᱤᱠᱩ ᱡᱟᱱᱟᱢᱚᱜᱼᱟ